ᱤᱧ ᱡᱚᱠᱷᱚᱱ ᱦᱚᱥᱴᱮᱞ ᱨᱤᱧ ᱯᱟᱲᱦᱟᱜ ᱠᱟᱱ ᱛᱟᱦᱮᱱᱟ ᱤᱧ ᱨᱮᱱ ᱛᱚᱠᱷᱚᱱ ᱟᱭᱢᱟ ᱜᱟᱛᱮ ᱠᱚ ᱛᱟᱦᱮᱸ ᱠᱟᱱ ᱛᱤᱧᱟᱹ ᱩᱱᱠᱩ ᱢᱩᱫᱽᱨᱮ ᱵᱟᱹᱵᱽᱞᱩ ᱧᱩᱛᱩᱢᱟᱱ ᱢᱤᱫᱴᱮᱱ ᱜᱟᱛᱮ ᱠᱚᱲᱟ ᱫᱚ ᱤᱧᱨᱮᱱ ᱟᱹᱰᱤ ᱡᱤᱜᱽᱨᱤ ᱜᱟᱛᱮᱭ ᱛᱟᱦᱮᱸ ᱠᱟᱱᱟ ᱛᱚ ᱢᱤᱫ ᱫᱤᱱ ᱟᱹᱞᱤᱧ ᱦᱚᱸ ᱵᱟᱡᱟᱨ ᱠᱷᱚᱱᱞᱤᱧ ᱦᱮᱡ ᱱᱟ ᱵᱟᱡᱟᱨ ᱠᱷᱚᱱ ᱦᱮᱡ ᱠᱟᱛᱮᱫ ᱤᱱᱟᱹ ᱛᱟᱭᱚᱢ ᱡᱚᱢ ᱧᱩᱦᱚᱸ ᱢᱤᱫ ᱛᱮᱞᱤᱧ ᱡᱚᱢ ᱧᱩᱜ ᱠᱟᱱ ᱛᱟᱦᱮᱱᱟ ᱥᱟᱱᱟᱢᱟᱜ ᱜᱮ ᱢᱤᱫ ᱛᱮᱜᱮ ᱤᱱᱠᱟᱹ ᱛᱮᱜᱮ ᱚᱱᱟ ᱦᱚᱥᱴᱮᱞ ᱨᱮ ᱯᱟᱲᱦᱟᱣ ᱪᱟᱵᱟ ᱠᱟᱛᱮᱫ ᱟᱹᱞᱤᱧ ᱞᱤᱧ ᱩᱸᱰᱩᱠᱱᱟ ᱦᱚᱥᱴᱮᱞ ᱠᱷᱚᱱ ᱤᱱᱟᱹ ᱛᱟᱭᱚᱢ ᱢᱤᱫ ᱫᱤᱱᱚᱜ ᱟᱞᱮ ᱥᱴᱮᱥᱚᱱ ᱡᱟᱦᱟᱸ ᱫᱚ ᱜᱚᱞᱥᱤ ᱥᱴᱮᱥᱚᱱ ᱨᱮ ᱤᱧ ᱫᱚ ᱚᱲᱟᱜ ᱤᱧ ᱨᱩᱣᱟᱹᱲ ᱠᱟᱱ ᱛᱟᱦᱮᱱᱟ ᱟᱨ ᱩᱱ ᱡᱚᱠᱷᱚᱱ ᱫᱚ ᱡᱟᱦᱟᱸᱭ ᱤᱧ ᱨᱮᱱ ᱜᱟᱛᱮ ᱵᱟᱹᱵᱽᱞᱩ ᱩᱱᱤ ᱨᱮᱱ ᱟᱡ ᱜᱚᱜᱚ ᱫᱚ ᱯᱮᱲᱟᱜᱼᱮ ᱪᱟᱞᱟᱜ ᱠᱟᱱ ᱛᱟᱦᱮᱱᱟ ᱛᱳ ᱴᱨᱮᱹᱱ ᱞᱟᱭᱤᱱ ᱦᱟᱱᱟᱥᱟ ᱠᱷᱚᱱ ᱱᱚᱣᱟ ᱥᱟᱛᱮ ᱯᱟᱨᱚᱢᱚᱜ ᱠᱟᱱ ᱛᱟᱦᱮᱱᱟ ᱟᱨ ᱢᱤᱫᱴᱮᱱ ᱮᱠᱥᱯᱨᱮᱥ ᱦᱤᱡᱩᱜ ᱠᱟᱱ ᱛᱟᱦᱮᱱᱟ ᱜᱟᱹᱰᱤ ᱫᱚ ᱵᱟᱭ ᱧᱮᱞ ᱠᱟᱫ ᱛᱟᱦᱮᱱᱟ ᱥᱮ ᱩᱱᱟᱹᱜ ᱠᱚ ᱦᱚᱦᱚᱣᱟᱫᱮ ᱛᱟᱦᱮᱸᱫ ᱨᱮᱦᱚᱸ ᱵᱟᱭ ᱟᱸᱡᱚᱢ ᱞᱮᱫ ᱛᱮ ᱩᱱᱤ ᱫᱚ ᱚᱱᱟ ᱮᱠᱥᱯᱨᱮᱥ ᱛᱮ ᱛᱮᱱ ᱮᱱᱟᱭ ᱥᱮ ᱮᱠᱥᱤᱰᱮᱱᱴ ᱮᱱᱟᱭ ᱩᱱᱤᱭᱟᱜ ᱛᱤ ᱡᱟᱸᱜᱟ ᱦᱚᱲᱢᱚ ᱠᱚ ᱡᱚᱛᱚ ᱜᱮᱡᱮᱨ ᱪᱟᱵᱟᱭᱮᱱ ᱛᱟᱭᱟ ᱤᱧ ᱫᱚ ᱱᱚᱣᱟ ᱫᱚ ᱵᱟᱹᱧ ᱵᱟᱲᱟᱭ ᱠᱟᱱ ᱛᱟᱦᱮᱱᱟ ᱢᱮᱱᱛᱮ ᱩᱱᱤ ᱫᱚ ᱵᱟᱹᱵᱽᱞᱩ ᱟᱡ ᱜᱚᱜᱚ ᱠᱟᱱᱟᱭᱮ ᱛᱟᱭᱚᱢ ᱛᱮ ᱤᱧ ᱵᱟᱨ ᱫᱤᱱ ᱯᱚᱨ ᱠᱷᱚᱵᱚᱨ ᱫᱚᱧ ᱧᱟᱢ ᱠᱤᱫᱟᱹᱧ ᱡᱮ ᱵᱟᱝᱢᱟ ᱵᱟᱹᱵᱽᱞᱩ ᱟᱡ ᱜᱚᱜᱚ ᱜᱚᱞᱥᱤ ᱠᱷᱚᱱ ᱯᱮᱲᱟᱜᱼᱮ ᱪᱟᱞᱟᱜ ᱠᱟᱱ ᱛᱟᱦᱮᱱᱟ ᱦᱟᱱᱟᱥᱟ ᱠᱷᱚᱱ ᱱᱚᱣᱟᱥᱟᱭ ᱯᱟᱨᱚᱢᱚᱜ ᱚᱠᱛᱚ ᱩᱱᱤ ᱫᱚᱭ ᱮᱠᱥᱤᱰᱮᱱᱴ ᱟᱠᱟᱱᱟ ᱱᱚᱣᱟ ᱫᱚ ᱤᱧ ᱫᱚ ᱵᱟᱨ ᱯᱮ ᱫᱤᱱ ᱛᱟᱭᱱᱚᱢᱤᱧ ᱵᱩᱡᱽ ᱧᱟᱢ ᱟᱠᱟᱫᱟ